ᱤᱧᱟᱹᱜ ᱠᱩᱥᱤᱭᱟᱜ ᱯᱟᱭᱨᱟᱜ ᱴᱷᱟᱶ ᱫᱚ ᱦᱩᱭᱩᱜ ᱠᱟᱱᱟ ᱜᱟᱹᱰᱭᱟᱹ ᱨᱮ ᱪᱮᱫᱟᱜ ᱥᱮ ᱚᱸᱰᱮ ᱫᱚ ᱢᱚᱡᱽ ᱜᱮᱧ ᱟᱹᱭᱠᱟᱹᱣᱟ ᱯᱟᱭᱨᱟᱜ ᱛᱮ ᱚᱸᱰᱮ ᱫᱚ ᱡᱟᱦᱟᱸ ᱱᱟᱜ ᱱᱟᱹᱭ ᱫᱟᱜ ᱫᱚ ᱵᱟᱹᱱᱩᱜᱼᱟ